ᱦᱮᱸ ᱤᱧ ᱟᱨᱚᱛᱤᱧ ᱞᱟᱹᱭᱮᱫᱼᱟ ᱟᱢᱠᱤ ᱮᱱᱮᱡ ᱥᱮᱨᱮᱧ ᱜᱟᱹᱠᱷᱩᱲᱤᱭᱟᱹ ᱜᱚᱝᱠᱮ ᱠᱟᱱᱟᱢ ᱟᱪᱪᱷᱟ ᱟᱵᱚ ᱯᱚᱥᱪᱤᱢ ᱵᱚᱝᱜᱚ ᱨᱮᱢᱟ ᱟᱹᱰᱤᱜᱟᱱ ᱮᱱᱮᱡ ᱥᱮᱨᱮᱧ ᱢᱮᱱᱟᱜ ᱟᱠᱟᱫᱼᱟ ᱛᱚᱵᱮ ᱫᱟᱸᱥᱟᱭ ᱮᱱᱮᱡ ᱠᱟᱹᱴᱤᱡ ᱞᱟᱹᱭᱤᱧ ᱢᱮᱥᱮ ᱪᱮᱫ ᱞᱮᱠᱟ ᱠᱚ ᱮᱱᱮᱡᱼᱟ ᱦᱩᱸ ᱟᱪᱪᱷᱟ ᱟᱪᱪᱷᱟ ᱟᱪᱪᱷᱟ ᱚᱱᱟ ᱵᱷᱩᱣᱟᱹᱝ ᱫᱟᱸᱥᱟᱭᱮᱢ ᱞᱟᱹᱭ ᱠᱮᱫ ᱡᱟᱦᱟᱸ ᱚᱱᱟ ᱫᱚ ᱪᱮᱫ ᱪᱮᱫ ᱥᱟᱯᱟᱵᱽ ᱞᱟᱜᱟᱜᱼᱟ ᱟᱪᱪᱷᱟ ᱟᱨ ᱚᱱᱮ ᱫᱟᱸᱥᱟᱭ ᱡᱟᱦᱟᱸ ᱟᱨ ᱢᱤᱫ ᱨᱚᱠᱚᱢ ᱫᱟᱸᱥᱟᱭ ᱠᱚ ᱞᱟᱹᱭ ᱡᱟᱦᱟᱸ ᱚᱱᱟᱫᱚ

ᱟᱪᱪᱷᱟ ᱟᱨ ᱥᱚᱨᱦᱟᱭᱨᱮ ᱢᱩᱪᱟᱹᱫ ᱨᱮ ᱚᱱᱮ ᱪᱮᱫᱠᱚ ᱢᱮᱛᱟᱜ ᱢᱤᱫᱴᱮᱱ ᱞᱟᱜᱽᱬᱮ ᱥᱮ ᱪᱮᱫ ᱟᱪᱪᱷᱟ

ᱟᱪᱪᱷᱟ ᱟᱪᱪᱷᱟ ᱜᱚᱝᱠᱮ ᱚᱱᱟᱢᱟᱢ ᱞᱟᱹᱭᱟᱹᱫᱤᱧᱜᱮ ᱟᱨ ᱡᱟᱦᱟᱸᱠᱚ ᱞᱟᱹᱭᱟ ᱢᱤᱫᱴᱟᱝ ᱚᱱᱮ ᱰᱟᱱᱴᱟ ᱥᱮ ᱪᱮᱫ ᱵᱟᱠᱚ ᱞᱟᱹᱭᱟ ᱥᱚᱨᱦᱟᱭ ᱨᱮ

ᱟᱪᱪᱷᱟ ᱜᱚᱝᱠᱮ ᱡᱷᱚᱛᱚᱜᱮᱢᱟᱢ ᱞᱟᱹᱭᱟᱫᱤᱧᱜᱮ ᱦᱮᱸ

ᱟᱪᱪᱷᱟ ᱟᱪᱪᱷᱟ ᱟᱪᱪᱷᱟ ᱜᱚᱝᱠᱮ ᱛᱟᱦᱞᱮ ᱟᱹᱰᱤᱜᱟᱱ ᱜᱮᱢ ᱥᱮᱬᱟᱣᱟᱫᱤᱧᱟ ᱢᱟ ᱮᱱᱠᱷᱟᱱ ᱛᱚᱵᱮ ᱡᱚᱦᱟᱨᱜᱮ ᱦᱩᱸ ᱟᱹᱰᱤ ᱟᱹᱰᱤ ᱥᱟᱨᱦᱟᱣ ᱜᱚᱝᱠᱮ ᱥᱮᱬᱟᱣᱟᱹᱧ ᱞᱟᱜᱟᱫ ᱛᱮ